ᱤᱧᱫᱚ ᱢᱤᱫᱴᱤᱡ ᱪᱤᱛᱨᱚᱠᱟᱨ ᱠᱟᱹᱱᱟᱹᱧ ᱟᱨ ᱪᱤᱛᱨᱚᱠᱟᱨ ᱫᱚ ᱯᱷᱳᱴᱳ ᱠᱚᱧ ᱵᱮᱱᱟᱣ ᱵᱟᱲᱟᱭᱟ ᱵᱷᱤᱛ ᱠᱚᱨᱮ ᱟᱨ ᱟᱛᱳ ᱨᱮᱱ ᱦᱚᱲ ᱦᱚᱸ ᱫᱚᱢᱮ ᱠᱚ ᱠᱩᱥᱤᱭᱟᱹᱧᱟᱹ ᱟᱨ ᱠᱩᱥᱤ ᱠᱟᱛᱮ ᱟᱛᱳ ᱨᱮᱱ ᱦᱚᱲ ᱠᱚ ᱢᱤᱛᱟᱹᱧᱟ ᱵᱮᱱᱟᱣ ᱟᱞᱮ ᱢᱮ ᱠᱩᱥᱤ ᱞᱟᱹᱜᱤᱫ ᱩᱱᱠᱩ ᱦᱚᱸᱧ ᱵᱮᱱᱟᱣ ᱟᱫᱚ ᱡᱟᱦᱟᱱᱟᱜ ᱜᱮᱠᱚ ᱢᱤᱛᱟᱹᱧᱟᱹ ᱯᱷᱳᱴᱳ ᱵᱟᱨᱮᱛᱮ ᱟᱨ ᱡᱚᱛᱚᱜᱮ ᱚᱱᱠᱟᱜᱮ ᱢᱤᱛᱟᱹᱧᱟᱹ ᱟᱨ ᱱᱟᱣᱟ ᱜᱟᱛᱮ ᱫᱚ ᱵᱟᱹᱧ ᱢᱮᱛᱟ ᱠᱚᱣᱟ ᱱᱤᱛᱚᱜ ᱜᱤᱧ ᱢᱮᱛᱟ ᱠᱚ ᱠᱟᱱᱟ ᱤᱧᱫᱚ ᱟᱛᱳ ᱨᱮᱦᱚᱸ ᱫᱚᱢᱮ ᱠᱚ ᱠᱩᱥᱤᱭᱟᱹᱧᱟᱹ ᱟᱨ ᱤᱧ ᱞᱮᱠᱟᱜᱮ ᱤᱧ ᱠᱷᱚᱱ ᱦᱩᱰᱤᱧ ᱠᱚᱦᱚᱸ ᱥᱤᱱᱤᱭᱟᱨᱚᱜ ᱢᱟ ᱚᱱᱠᱟᱜᱮ ᱡᱚᱛᱚᱜᱮ ᱠᱚ ᱵᱮᱱᱟᱣ ᱢᱟ ᱟᱨ ᱤᱧᱦᱚᱸ ᱢᱟᱨᱟᱝ ᱢᱟᱨᱟᱝ ᱪᱮ ᱪᱤᱛᱨᱟᱹ ᱠᱟᱨ ᱠᱚ ᱴᱷᱮᱱ ᱠᱷᱚᱱᱜᱮ ᱤᱧ ᱦᱚᱸᱧ ᱥᱮᱪᱮᱫ ᱟᱠᱟᱱᱟ ᱟᱨ ᱤᱧ ᱡᱟᱦᱟᱸ ᱞᱮᱠᱟᱧ ᱪᱮᱫ ᱠᱟᱱᱟ ᱤᱧ ᱞᱮᱠᱟᱜᱮ ᱠᱚ ᱪᱮᱫᱚᱜ ᱢᱟ ᱟᱨ ᱟᱨ ᱡᱟᱦᱟᱸ ᱛᱤᱱᱟᱹᱜ ᱜᱮ ᱜᱚᱡ ᱟᱠᱟᱱ ᱪᱚ ᱜᱩᱨ ᱟᱠᱟᱱ ᱠᱚ ᱩᱱᱠᱩᱣᱟᱜ ᱪᱤᱛᱨᱟᱹ ᱠᱚᱦᱚᱸᱧ ᱵᱮᱱᱟᱣ ᱵᱷᱟᱹᱜᱤ ᱜᱮ ᱟᱨ ᱯᱷᱳᱴᱳ ᱠᱚᱦᱚᱸᱧ ᱵᱮᱱᱟᱣ ᱜᱮᱭᱟ ᱯᱷᱞᱚᱣᱟᱨᱥ ᱵᱟᱦᱟ ᱠᱚ ᱮᱢᱟᱱ ᱛᱮᱢᱟᱱᱟᱜ ᱡᱚᱛᱚᱜᱤᱧ ᱵᱮᱱᱟᱣ ᱵᱟᱰᱟᱭ ᱜᱮᱭᱟ ᱟᱨ ᱟᱨ ᱡᱟᱦᱟᱱᱟᱜ